ᱦᱚᱸ ᱢᱮᱱᱫᱟᱹᱧ ᱦᱚᱸ ᱦᱚᱸ

ᱦᱚᱸ ᱦᱚᱸ ᱚ ᱚᱱᱟ ᱠᱚᱫᱚ ᱱᱚᱜᱼᱚ ᱱᱚᱠᱟ ᱱᱮᱛᱟᱨ ᱢᱟ ᱠᱚᱢ ᱛᱮᱢᱟ ᱵᱟᱝ ᱠᱚᱢᱟ ᱮᱫ ᱡᱟᱦᱟᱱᱟᱜ ᱜᱮ ᱯᱟᱸᱪᱴᱟᱠᱟ ᱠᱷᱚᱱ ᱪᱮᱛᱟᱱ ᱚᱱᱮ ᱫᱚᱥ ᱴᱟᱠᱟ ᱦᱚᱸ ᱢᱮᱱᱟᱜᱼᱟ ᱯᱟᱸᱪ ᱴᱟᱠᱟ ᱦᱚᱸ ᱢᱮᱱᱟᱜᱼᱟ ᱟᱲᱟᱜ ᱡᱟᱝ ᱫᱚᱥ ᱴᱟᱠᱟ ᱚᱱᱟ ᱤᱭᱟᱹ ᱟᱨ ᱵᱷᱚᱰᱤ ᱦᱚᱸ ᱫᱚᱥ ᱴᱟᱠᱟ ᱜᱮ ᱵᱷᱚᱰᱤ ᱤᱛᱟᱹ ᱦᱚᱸ ᱟᱨ ᱱᱚᱣᱟ ᱤᱭᱟᱹ ᱠᱚᱦᱚᱸ ᱜᱷᱟᱸᱜᱽᱨᱟ ᱠᱚᱦᱚᱸ ᱚᱱᱟ ᱦᱚᱸ ᱫᱚᱥᱴᱟᱠᱟ ᱜᱮ ᱚᱱᱟ ᱠᱚᱦᱚᱸ ᱢᱮᱱᱟᱜᱼᱟ ᱚᱱᱠᱟ ᱜᱮ ᱫᱟᱢᱫᱚ ᱮᱱ ᱤᱱᱟᱹᱜ ᱠᱚᱜᱮ ᱫᱟᱢ ᱫᱚ ᱤᱛᱟᱹ ᱞᱟᱜᱟᱱ ᱠᱚᱫᱚ ᱦᱳᱭ ᱦᱳᱭ ᱦᱳᱭ ᱚᱱᱟ ᱠᱚ ᱤᱱᱠᱟᱹ ᱫᱟᱢ ᱢᱮᱱᱟᱜᱼᱟ ᱚᱱᱟ ᱠᱚᱦᱚᱸ ᱚᱱᱟ ᱠᱚᱫᱚ ᱵᱟᱲᱜᱮ ᱠᱚᱵᱚ ᱪᱟᱥᱮᱫᱼᱟᱵᱚᱱ ᱟᱲᱟᱜ ᱠᱚᱫᱚ ᱚᱱᱟ ᱢᱩᱞᱟᱹ ᱟᱲᱟᱜ ᱢᱩᱞᱟᱹ ᱠᱚ ᱛᱩᱲᱤ ᱠᱚ ᱟᱨ ᱫᱟᱜ ᱠᱚᱵᱚᱱ ᱮᱢ ᱵᱟᱲᱟᱭᱟ ᱠᱷᱚᱛ ᱠᱚᱵᱚ ᱞᱟᱜᱟᱣᱟ ᱟᱨ ᱠᱷᱩᱥᱭᱟᱹᱣ ᱧᱚᱜᱟᱜᱼᱟ ᱵᱚᱱ ᱮᱱᱠᱷᱟᱱ ᱫᱚ ᱵᱮᱥ ᱦᱩᱭᱩᱜᱼᱟ ᱚᱱᱟ ᱠᱚᱫᱚ ᱚᱱᱟ ᱠᱚ ᱦᱳᱭ ᱦᱳᱭ ᱚᱱᱟ ᱠᱚᱫᱚ ᱚᱱᱠᱟ ᱪᱟᱥ ᱧᱚᱜ ᱚᱱᱠᱟ ᱠᱟᱹᱢᱤ ᱞᱮᱠᱷᱟᱱ ᱫᱚ ᱪᱟᱥ ᱠᱚᱫᱚ ᱦᱩᱭᱩᱜ ᱜᱮᱭᱟ ᱚᱱᱟ ᱠᱚᱫᱚ ᱟᱨ ᱟᱹᱠᱷᱟᱨᱤᱧᱚᱜ ᱠᱟᱱ ᱜᱮᱭᱟ ᱚᱱᱟ ᱠᱚ ᱟᱹᱠᱷᱟᱨᱤᱧ ᱤᱫᱤ ᱞᱮᱠᱷᱟᱱ ᱫᱚ ᱚᱱᱮ ᱥᱮᱨᱢᱟ ᱚᱱᱟ ᱤᱭᱟᱹᱜᱮ ᱵᱷᱟᱜᱮ ᱜᱮ ᱠᱩᱲᱭᱟᱹ ᱴᱟᱠᱟ ᱵᱷᱟᱜᱽ ᱤᱭᱟᱹ ᱠᱟᱜ ᱵᱤᱱ ᱵᱷᱟᱜᱽ ᱠᱟᱜᱵᱤᱱ ᱠᱩᱲᱭᱟᱹ ᱴᱟᱠᱟ ᱠᱚᱫᱚ ᱪᱟᱞᱟᱜᱼᱟ ᱛᱚ ᱠᱩᱲᱭᱟᱹ ᱴᱟᱠᱟ ᱫᱚᱥ ᱴᱟᱠᱟ ᱚᱱᱠᱟ ᱜᱮ ᱟᱹᱠᱷᱟᱨᱤᱧᱚᱜ ᱠᱟᱱᱟ ᱤᱱᱠᱟᱹ ᱫᱚ ᱦᱳᱭ ᱦᱳᱭ ᱦᱳᱭ ᱦᱳᱭ ᱵᱟᱝᱟ ᱤᱱᱟᱹᱜ ᱜᱟᱱ ᱤᱱᱠᱟᱹ ᱱᱟᱦᱟᱜ ᱠᱚ ᱨᱮᱫᱮᱜᱼᱟᱠᱚ ᱦᱳᱭ ᱫᱚᱥ ᱴᱟᱠᱟ ᱚᱱᱟ ᱵᱷᱟᱜᱽ ᱟᱠᱟᱜᱼᱟᱢ ᱵᱷᱟᱜᱽ ᱠᱟᱜ ᱫᱚᱠᱚ ᱚᱱᱠᱟ ᱠᱚ ᱚᱱᱟ ᱠᱚᱫᱚ ᱠᱩᱲᱤ ᱴᱟᱠᱟ ᱵᱷᱟᱜᱚ ᱵᱟᱢ ᱡᱚᱢ ᱫᱟᱲᱮᱭᱟᱜ ᱠᱷᱟᱱ ᱫᱚ ᱟᱹᱠᱷᱟᱨᱤᱧ ᱦᱚᱸ ᱯᱩᱭᱥᱟᱹ ᱠᱚ ᱫᱚᱨᱠᱟᱨᱚᱜᱼᱟ ᱚᱱᱟ ᱦᱩᱭᱩᱜᱼᱟ ᱪᱟᱥ ᱞᱮᱠᱷᱟᱱ ᱪᱟᱥ ᱞᱮᱠᱷᱟᱱ ᱫᱚ ᱡᱚᱢ ᱦᱚᱸ ᱚᱸᱰᱮᱠᱷᱚᱱ ᱜᱮ ᱦᱩᱭᱩᱜᱼᱟ ᱟᱹᱠᱷᱟᱨᱤᱧ ᱦᱚᱸ ᱦᱩᱭᱩᱜᱼᱟ ᱛᱟᱢ